ᱯᱨᱚᱛᱷᱚᱢ ᱫᱚ ᱯᱨᱚᱛᱷᱚᱢ ᱫᱚ ᱫᱚᱝ ᱞᱟᱜᱽᱬᱮ ᱵᱟᱦᱟ ᱨᱤᱸᱡᱷᱟᱹ ᱢᱟᱛᱚᱣᱟᱨ ᱰᱟᱱᱴᱟ ᱱᱚᱣᱟ ᱠᱚᱫᱚ ᱦᱩᱭᱩᱜ ᱠᱟᱱᱟ ᱱᱚᱣᱟ ᱛᱟᱞᱟ ᱨᱮᱜᱮ ᱛᱤᱧ

ᱮᱱᱮᱡ ᱥᱮᱨᱮᱧ ᱨᱮᱫᱚ ᱱᱤᱭᱟᱹ ᱠᱟᱱ ᱜᱮᱭᱟ ᱧᱩᱛᱩᱢ ᱟᱨ ᱢᱤᱫ ᱫᱚᱧ ᱢᱮᱱ ᱦᱚᱪᱚᱭᱮᱫᱟ ᱫᱚᱝ ᱞᱟᱜᱽᱲᱮ ᱵᱟᱦᱟ ᱥᱚᱦᱚᱨᱟᱭ ᱢᱟᱛᱚᱣᱟᱨ ᱱᱤᱭᱟᱹ ᱠᱚᱜᱮ ᱦᱮᱸ ᱱᱤᱭᱟᱹ ᱠᱚᱜᱮ ᱢᱟᱨᱟᱝ ᱠᱟᱛᱷᱟ ᱱᱤᱭᱟᱹᱜᱮ